ᱨᱟᱡᱽ ᱟᱹᱨᱤ ᱟᱨ ᱫᱷᱚᱨᱚᱢ ᱵᱟᱱᱟᱨ ᱜᱮ ᱵᱷᱤᱱᱟᱹ ᱵᱷᱤᱱᱟᱹ ᱜᱮᱭᱟ ᱫᱷᱚᱨᱚᱢ ᱫᱚ ᱦᱩᱭᱩᱜ ᱠᱟᱱᱟ ᱢᱤᱼᱢᱤᱫᱴᱟᱝ ᱡᱟᱹᱛᱤᱭᱟᱜ ᱢᱤᱼᱢᱤᱫᱴᱟᱝ ᱫᱷᱚᱨᱚᱢ ᱡᱮᱢᱚᱱ ᱟᱵᱚ ᱫᱚ ᱠᱟᱱᱟᱵᱚᱱ ᱥᱟᱱᱛᱟᱲ ᱥᱟᱱᱛᱟᱲᱟᱜ ᱫᱚ ᱦᱩᱭᱩᱜ ᱠᱟᱱᱟ ᱥᱟᱹᱨᱤ ᱫᱷᱚᱨᱚᱢ ᱦᱚᱲ ᱢᱩᱥᱞᱟᱹ ᱢᱩᱥᱟᱹᱞ ᱢᱩᱥᱞᱟᱹ ᱠᱚᱣᱟᱜ ᱫᱚ ᱦᱩᱭᱩᱜ ᱠᱟᱱᱟ ᱢᱤᱫᱴᱮᱱ ᱩᱱᱠᱩᱣᱟᱜ ᱦᱚᱸ ᱢᱤᱫᱴᱮᱱ ᱫᱷᱚᱨᱚᱢᱚ ᱢᱮᱱᱟᱜᱼᱟ ᱡᱮᱢᱚᱱ ᱵᱟᱜᱟᱞᱤ ᱠᱚᱣᱟᱜ ᱢᱮᱱᱟᱜ ᱟᱠᱟᱫᱟ ᱩᱱᱠᱩ ᱫᱚᱠᱚ ᱦᱩᱭᱮᱱᱟ ᱦᱤᱱᱫᱩ ᱱᱚᱝᱠᱟ ᱟᱭᱢᱟ ᱨᱚᱠᱚᱢ ᱡᱟᱹᱛᱤ ᱢᱮᱱᱟᱜ ᱵᱚᱱᱟ ᱟᱭᱢᱟ ᱨᱚᱠᱚᱢ ᱜᱮ ᱫᱦᱚᱨᱚᱢ ᱢᱮᱱᱟᱜ ᱛᱟᱵᱚᱱᱟ ᱱᱤᱛᱳᱜ ᱚᱱᱟ ᱫᱷᱚᱨᱚᱢ ᱠᱚ ᱞᱚᱴᱚᱢ ᱞᱟᱹᱜᱤᱫ ᱛᱮ ᱨᱟᱡᱽ ᱟᱹᱨᱤ ᱠᱚ ᱢᱤᱫᱴᱮᱱ ᱟᱠᱚ ᱥᱟᱝᱜᱟᱴᱷᱚᱱᱤᱠ ᱢᱤᱫᱴᱤᱱ ᱵᱳᱭᱴᱷᱚᱠ ᱠᱚ ᱦᱚᱦᱚᱭᱮᱫᱟ ᱚᱱᱟ ᱵᱳᱭᱴᱷᱚᱠ ᱨᱮ ᱦᱚᱲ ᱠᱚ ᱦᱚᱦᱚ ᱟᱵᱚᱱ ᱠᱟᱱᱟ ᱟᱵᱚ ᱵᱚᱱ ᱪᱟᱞᱟᱜ ᱠᱟᱱᱟ ᱢᱤᱫᱴᱮᱱ ᱞᱳᱵᱷ ᱞᱟᱞᱚᱪ ᱫᱮᱠᱷᱟᱣ ᱠᱟᱛᱮᱫ ᱩᱱᱠᱩ ᱠᱚ ᱤᱫᱤᱭᱮᱫ ᱵᱚᱱᱟ ᱪᱮᱫᱟᱜ ᱥᱮ ᱩᱱᱠᱩ ᱢᱤᱫᱴᱮᱱ ᱵᱷᱳᱴ ᱵᱮᱝᱠ ᱠᱚ ᱠᱚᱭᱚᱜᱼᱟᱜ ᱠᱟᱱᱟ ᱵᱷᱳᱴ ᱵᱮᱝᱠ ᱠᱚᱭᱚᱜ ᱠᱟᱛᱮᱫ ᱡᱟᱛᱮ ᱩᱱᱠᱩ ᱟᱠᱚᱣᱟᱜ ᱟᱹᱠᱷᱤᱨ ᱡᱟᱛᱮ ᱢᱟᱨᱟᱝ ᱰᱟᱦᱟᱨ ᱚᱠᱚᱭ ᱫᱚ ᱮᱢᱮᱞ ᱮᱢᱯᱤ ᱛᱤᱸᱜᱩ ᱫᱟᱲᱮ ᱨᱮᱱᱟᱜ ᱢᱤᱫᱴᱮᱱ ᱠᱩᱠᱢᱩ ᱠᱚ ᱧᱮᱞᱮᱫᱟ ᱟᱵᱚ ᱠᱚ ᱤᱫᱤ ᱠᱟᱛᱮᱫ ᱛᱚ ᱱᱚᱸᱰᱮ ᱵᱩᱡᱩᱜ ᱠᱟᱱᱟ ᱫᱷᱚᱨᱚᱢ ᱟᱞᱟᱫᱟ ᱟᱨ ᱨᱟᱡᱽ ᱟᱹᱨᱤ ᱟᱞᱟᱫᱟ